ᱤᱧ ᱫᱚ ᱤᱧ ᱫᱚ ᱡᱚᱛᱚ ᱠᱷᱚᱱ ᱡᱟᱹᱥᱛᱤ ᱫᱚ ᱩᱭᱦᱟᱹᱨᱟᱱ ᱠᱟᱹᱦᱱᱤ ᱜᱮᱧ ᱠᱩᱥᱤᱤᱭᱟᱜᱼᱟ ᱪᱮᱫᱟᱜ ᱥᱮ ᱪᱮᱠᱟᱛᱮ ᱡᱟᱦᱟᱸ ᱠᱟᱹᱦᱱᱤᱢ ᱩᱭᱦᱟᱹᱨᱟ ᱚᱱᱟ ᱫᱚ ᱢᱚᱱᱮ ᱡᱤᱣᱤ ᱨᱮ ᱵᱷᱮᱫᱟᱣ ᱜᱚᱫᱚᱜᱼᱟ ᱟᱨ ᱵᱟᱝ ᱩᱭᱦᱟᱹᱨᱟᱱ ᱠᱟᱹᱦᱱᱤ ᱫᱚ ᱚᱱᱟᱢ ᱯᱟᱲᱦᱟᱣ ᱨᱮᱦᱚᱸ ᱚᱱᱟ ᱫᱚ ᱚᱱᱠᱟ ᱫᱚ ᱵᱟᱢ ᱩᱭᱦᱟᱹᱨ ᱵᱟᱢ ᱢᱚᱱᱮᱭᱟᱜᱼᱟ ᱟᱨ ᱤᱧ ᱤᱧᱤᱡ ᱥᱚᱨᱮᱥ ᱚᱱᱚᱞᱤᱭᱟᱹ ᱫᱚᱭ ᱠᱟᱱᱟ ᱜᱩᱨᱩ ᱜᱚᱢᱠᱮ ᱯᱚᱱᱰᱤᱛ ᱨᱚᱜᱷᱩᱱᱟᱛᱷ ᱢᱩᱨᱢᱩ ᱡᱟᱦᱟᱸᱭ ᱫᱚ ᱯᱟᱹᱨᱥᱤ ᱥᱤᱧ ᱪᱟᱸᱫᱚ ᱢᱮᱱᱛᱮ ᱦᱚᱸ ᱱᱚᱣᱟ ᱫᱤᱥᱚᱢ ᱡᱟᱠᱟᱛ ᱨᱮ ᱡᱚᱛᱚ ᱦᱚᱲ ᱠᱚ ᱵᱟᱲᱟᱭᱮᱭᱟ ᱩᱱᱤ ᱩᱱᱤ ᱚᱱᱚᱞᱤᱭᱟᱹ ᱥᱮ ᱩᱱᱤ ᱜᱩᱨᱩ ᱜᱚᱢᱠᱮ ᱫᱚ ᱡᱟᱦᱟᱸ ᱯᱚᱛᱚᱵᱽ ᱚᱞ ᱟᱠᱟᱫ ᱚᱱᱟ ᱫᱚ ᱡᱚᱛᱚ ᱟᱹᱰᱤ ᱞᱟᱥᱟᱲᱦᱮᱫ ᱜᱮ ᱚᱞ ᱟᱠᱟᱜᱼᱟᱭ ᱚᱱᱟ ᱯᱚᱛᱚᱵᱮᱢ ᱯᱟᱲᱦᱟᱣ ᱞᱮᱠᱷᱟᱱ ᱚᱱᱠᱟᱢ ᱴᱷᱤᱠᱟᱹᱭᱟ ᱠᱤ ᱵᱟᱝᱼᱟ ᱯᱟᱞᱮᱫ ᱱᱚᱣᱟ ᱫᱚ ᱥᱟᱹᱨᱤᱭᱟᱜ ᱜᱷᱚᱴᱱ ᱠᱟᱱ ᱜᱮᱭᱟ ᱥᱮ ᱥᱟᱹᱨᱤᱭᱟᱜ ᱡᱤᱱᱤᱥ ᱜᱮ ᱱᱚᱣᱟ ᱫᱚᱭ ᱚᱞ ᱟᱠᱟᱜᱼᱟ ᱟᱨ ᱚᱱᱠᱟ ᱫᱚ ᱚᱠᱟ ᱦᱚᱸ ᱵᱟᱝ ᱵᱩᱡᱷᱟᱹᱜᱼᱟ ᱡᱟᱦᱟᱸ ᱛᱤᱱᱟᱹᱜ ᱜᱮ ᱯᱚᱛᱚᱵᱮ ᱚᱞ ᱟᱠᱟᱜᱼᱟ ᱡᱚᱛᱚ ᱜᱮ ᱟᱹᱰᱤ ᱱᱟᱯᱟᱭ ᱟᱹᱰᱤ ᱥᱚᱨᱮᱥ ᱟᱹᱰᱤ ᱞᱮᱥᱟᱲᱦᱮᱸᱫ ᱜᱮ ᱚᱞᱟᱠᱟᱫᱟᱭ